ᱦᱮᱞᱳ ᱦᱳᱭ ᱤᱧ ᱢᱟᱹᱡᱷᱤ ᱵᱟᱵᱟ ᱠᱟᱱ ᱜᱤᱭᱟᱹᱧ ᱚ ᱦᱳᱭ ᱱᱟᱯᱟᱭ ᱜᱮ ᱵᱟᱲᱟᱭ ᱫᱚᱨᱠᱟᱨ ᱦᱚᱸ ᱪᱮᱠᱟᱛᱮ ᱡᱷᱟᱲᱠᱷᱚᱸᱰ ᱟᱨ ᱟᱥᱟᱢ ᱠᱟᱹᱡ ᱫᱤᱥᱚᱢ ᱢᱟ ᱢᱤᱫᱴᱮᱡ ᱜᱮᱭᱟ ᱛᱟᱵᱚᱱ ᱟᱨ ᱮᱱᱦᱚᱸ ᱟᱹᱨᱤᱼᱪᱤᱹᱞᱤ ᱠᱟᱹᱡ ᱛᱟᱵᱚᱱ ᱱᱟᱥᱮᱱᱟᱜ ᱯᱟᱞᱮᱫ ᱫᱮᱥ ᱡᱟᱹᱱᱤ ᱵᱷᱮᱥ ᱢᱮᱱᱟᱜ ᱜᱮᱭᱟ ᱟᱫᱚ ᱱᱚᱸᱰᱮ ᱵᱟᱯᱞᱟ ᱫᱚ ᱟᱹᱰᱤ ᱯᱟᱨᱠᱟᱨ ᱦᱩᱭᱩᱜ ᱠᱟᱱᱟ ᱟᱨ ᱢᱟᱬᱟᱝ ᱠᱷᱚᱱ ᱜᱮ ᱦᱩᱭ ᱟᱹᱜᱩᱣᱟᱠᱟᱱᱟ ᱚᱱᱠᱟ ᱡᱟᱦᱟᱸᱞᱮᱠᱟ ᱤᱭᱟᱹ ᱵᱟᱦᱟ ᱵᱟᱯᱞᱟ ᱦᱚᱸᱠᱚ ᱢᱮᱱᱟ ᱟᱨ ᱤᱭᱟᱹ ᱜᱟᱞᱢᱟᱨᱟᱣ ᱠᱚᱛᱮ ᱦᱚᱸ ᱵᱟᱯᱞᱟ ᱦᱩᱭᱩᱜ ᱠᱟᱱᱟ ᱟᱨ ᱡᱟᱦᱟᱸ ᱪᱚᱴ ᱵᱟᱯᱞᱟ ᱢᱮᱱᱟᱞᱮ ᱱᱚᱛᱮ ᱚᱱᱟ ᱫᱤᱠᱩ ᱵᱟᱯᱞᱟ ᱦᱚᱸᱠᱚ ᱢᱮᱱᱟ ᱚᱱᱟ ᱚᱱᱟ ᱫᱚ ᱚᱱᱟ ᱫᱚ ᱡᱚᱛᱚ ᱠᱷᱚᱱ ᱢᱟᱨᱟᱝ ᱵᱟᱯᱞᱟ ᱠᱟᱱᱟ ᱟᱨ ᱚᱱᱟ ᱡᱟᱦᱟᱸ ᱦᱮᱸ ᱵᱟᱦᱟ ᱵᱟᱯᱞᱟ ᱨᱮᱫᱚ ᱪᱮᱫᱞᱮᱠᱟ ᱞᱤᱧ ᱞᱟᱹᱭᱟᱵᱤᱱᱟ ᱢᱟᱱᱮ ᱵᱟᱦᱟ ᱵᱟᱯᱞᱟ ᱨᱮᱫᱚ ᱵᱟᱦᱟ ᱠᱤᱱ ᱮᱯᱮᱢᱟ ᱩᱱᱤ ᱥᱟᱞᱟ ᱫᱟᱹᱦᱲᱤ ᱥᱟᱞᱟᱜ ᱦᱮᱸᱥᱮ ᱵᱚᱫᱚᱞᱚᱜᱼᱟ ᱦᱳᱭ ᱟᱫᱚ ᱚᱱᱟ ᱨᱮᱫᱚ ᱡᱟᱦᱟᱸᱞᱮᱠᱟ ᱤᱭᱟᱹ ᱦᱟᱲᱟᱢ ᱵᱟᱹᱨᱭᱟᱹᱛ ᱨᱮ ᱡᱟᱦᱟᱸᱞᱮᱠᱟ ᱞᱤᱧ ᱞᱟᱹᱭᱟᱵᱤᱱ ᱠᱟᱱᱟ ᱦᱟᱲᱟᱢ ᱵᱟᱹᱨᱭᱟᱹᱛ ᱨᱮᱫᱚ ᱩᱱᱤ ᱠᱚᱲᱟ ᱫᱚ ᱵᱟᱭ ᱪᱟᱞᱟᱜᱼᱟ ᱦᱮᱸᱥᱮ ᱟᱨ ᱵᱟᱦᱟ ᱵᱟᱯᱞᱟ ᱟᱨ ᱢᱟᱨᱟᱝ ᱵᱟᱯᱞᱟ ᱡᱟᱦᱟᱸᱞᱮᱠᱟ ᱫᱤᱠᱩ ᱵᱟᱯᱞᱟ ᱞᱤᱧ ᱞᱟᱹᱭᱟᱵᱤᱱ ᱛᱟᱦᱮᱸᱱᱚᱜ ᱚᱱᱟ ᱨᱮᱫᱚ ᱠᱚᱲᱟ ᱫᱚ ᱪᱟᱞᱟᱜ ᱦᱩᱭᱩᱜ ᱜᱮᱭᱟ ᱦᱳᱭ ᱟᱨ ᱦᱟᱲᱟᱢ ᱵᱟᱹᱨᱭᱟᱹᱛ ᱨᱮ ᱡᱟᱦᱟᱸᱞᱮᱠᱟ ᱚᱱᱟ ᱠᱚᱨᱮ ᱫᱚ ᱵᱟᱭ ᱦᱳᱭ ᱤᱭᱟᱹ ᱚᱱᱟ ᱤᱭᱟᱹ ᱵᱟᱦᱟ ᱵᱟᱯᱞᱟ ᱨᱮᱫᱚ ᱡᱟᱦᱟᱸᱞᱮᱠᱟ ᱚᱱᱟ ᱫᱚ ᱟᱹᱜᱩᱭᱮᱭᱟᱭ ᱞᱮᱠᱤᱱ ᱡᱚᱛᱚᱣᱟᱜ ᱠᱟᱹᱢᱤ ᱫᱚ ᱵᱟᱯᱞᱟ ᱫᱚ ᱚᱲᱟᱜ ᱨᱮᱜᱮ ᱦᱩᱭᱩᱜᱼᱟ ᱦᱟᱸᱰᱮ ᱠᱚᱲᱟ ᱚᱲᱟᱜ ᱨᱮᱜᱮ ᱟᱨ ᱤᱭᱟᱹ ᱟᱨ ᱤᱭᱟᱹ ᱢᱟᱨᱟᱝ ᱵᱟᱯᱞᱟ ᱡᱟᱦᱟᱸᱞᱤᱧ ᱞᱟᱹᱭᱟᱵᱤᱱ ᱠᱟᱱᱟ ᱚᱱᱟ ᱫᱤᱠᱩ ᱵᱟᱯᱞᱟ ᱚᱱᱟ ᱫᱚ ᱠᱩᱲᱤ ᱚᱲᱟᱜ ᱨᱮᱜᱮ ᱵᱟᱯᱞᱟ ᱫᱚ ᱦᱩᱭᱩᱜᱼᱟ ᱟᱨᱚ ᱱᱤᱝᱠᱟᱹ ᱜᱟᱞᱢᱟᱨᱟᱣ ᱠᱟᱛᱮ ᱦᱚᱸ ᱵᱟᱯᱞᱟ ᱫᱚ ᱦᱩᱭᱩᱜ ᱠᱟᱱ ᱜᱮᱭᱟ ᱟᱨ ᱱᱮᱛᱟᱨ ᱢᱟ ᱪᱮᱫ ᱞᱮᱠᱟᱞᱤᱧ ᱞᱟᱹᱭᱟᱵᱤᱱᱟ ᱡᱟᱦᱟᱸᱭ ᱡᱮᱢᱚᱱ ᱠᱩᱲᱟᱹᱣ ᱟᱨ ᱡᱟᱦᱟᱸᱭ ᱡᱮᱢᱚᱱ ᱵᱚᱨᱥᱟ ᱡᱮᱢᱚᱱ ᱜᱟᱞᱢᱟᱨᱟᱣ ᱛᱮᱦᱚᱸ ᱜᱟᱱᱚᱜ ᱠᱟᱱ ᱜᱮᱭᱟ ᱢᱤᱫ ᱵᱟᱨ ᱦᱚᱲ ᱤᱫᱤ ᱠᱟᱛᱮᱫ ᱟᱨ ᱟᱛᱳ ᱢᱚᱬᱮ ᱦᱚᱲ ᱜᱟᱞᱢᱟᱨᱟᱣ ᱠᱟᱛᱮᱫ ᱚᱱᱟ ᱛᱮᱦᱚᱸ ᱵᱟᱯᱞᱟ ᱦᱩᱭᱩᱜ ᱠᱟᱱ ᱜᱮᱭᱟ ᱟᱨ ᱟᱵᱚ ᱥᱟᱱᱛᱟᱲ ᱥᱚᱢᱟᱡᱽ ᱨᱮ ᱢᱟᱱᱮ ᱡᱟᱦᱟᱸᱞᱮᱠᱟ ᱦᱟᱯᱲᱟᱢ ᱠᱚᱨᱮ ᱠᱷᱚᱱ ᱠᱚ ᱠᱟᱹᱢᱤ ᱟᱹᱜᱩᱣᱟᱠᱟᱜᱼᱟ ᱚᱱᱠᱟ ᱜᱮ ᱡᱟᱦᱟᱸᱭ ᱡᱮᱢᱚᱱ ᱠᱚ ᱱᱟᱜ ᱠᱚ ᱟᱹᱥᱟᱹᱢᱤ ᱟᱹᱥᱟᱹᱢᱤ ᱠᱤᱱ ᱜᱟᱞᱢᱟᱨᱟᱣ ᱠᱟᱛᱮᱫ ᱡᱟᱦᱟᱸᱞᱮᱠᱟ ᱠᱤᱱ ᱢᱮᱱ ᱦᱚᱪᱚᱭᱮᱜᱼᱟ ᱱᱟᱜ ᱚᱱᱠᱟ ᱦᱤᱥᱟᱹᱵᱽ ᱛᱮ ᱟᱵᱚᱣᱟᱜ ᱥᱟᱱᱛᱟᱲ ᱥᱚᱢᱟᱡᱽ ᱨᱮᱱᱟᱜ ᱢᱟᱱᱮ ᱢᱟᱲᱟᱝ ᱥᱮᱫ ᱛᱮ ᱡᱟᱦᱟᱸᱞᱮᱠᱟ ᱠᱟᱹᱢᱤ ᱟᱹᱜᱩᱣᱟᱠᱟᱜ ᱵᱟᱯᱞᱟ ᱠᱚ ᱚᱱᱠᱟ ᱦᱤᱥᱟᱵᱽ ᱛᱮᱜᱮ ᱞᱮ ᱠᱚᱨᱟᱣᱟ ᱱᱚᱛᱮ ᱫᱚ ᱵᱟᱝᱜᱮ ᱦᱟᱛᱟᱣ ᱜᱮ ᱟᱫᱚ ᱱᱟᱜ ᱫᱚ ᱡᱟᱦᱟᱸᱞᱮᱠᱟ ᱵᱟᱦᱟ ᱵᱟᱯᱞᱟ ᱨᱮ ᱚᱸᱰᱮ ᱫᱚ ᱱᱟᱜ ᱵᱟᱦᱟ ᱵᱟᱯᱞᱟ ᱠᱟᱱᱟᱵᱤᱱ ᱮᱱᱠᱷᱟᱱ ᱚᱱᱟ ᱫᱚ ᱪᱟᱹᱰᱤ ᱦᱚᱸ ᱟᱨ ᱜᱚᱱᱚᱝ ᱦᱚᱸ ᱥᱚᱸᱜᱮ ᱥᱚᱸᱜᱮ ᱜᱮ ᱱᱟᱜ ᱢᱟᱱᱮ ᱵᱟᱯᱞᱟ ᱴᱟᱭᱤᱢ ᱨᱮᱜᱮ ᱛᱟᱵᱤᱱ ᱟᱹᱵᱤᱱᱟᱜ ᱦᱟᱸᱜ ᱤᱭᱟᱹ ᱫᱮᱱᱼᱞᱮᱱ ᱦᱩᱭᱩᱜᱼᱟ ᱟᱨ ᱡᱟᱦᱟᱸᱞᱮᱠᱟ ᱮᱠᱫᱚᱢ ᱤᱭᱟᱹ ᱜᱟᱞᱢᱟᱨᱟᱣ ᱠᱚ ᱛᱮᱭᱟᱜ ᱜᱟᱞᱢᱟᱨᱟᱣ ᱛᱮᱭᱟᱜ ᱫᱚ ᱡᱩᱫᱤ ᱩᱱᱤ ᱟᱹᱥᱟᱹᱢᱤ ᱟᱹᱥᱟᱹᱢᱤ ᱟᱹᱵᱤᱱ ᱨᱮᱰᱤ ᱜᱮᱭᱟᱵᱤᱱ ᱮᱱᱠᱷᱟᱱ ᱫᱚ ᱢᱟᱲᱟᱝ ᱨᱮᱦᱚᱸ ᱜᱟᱱᱚᱜ ᱜᱮᱭᱟ ᱵᱟᱯᱞᱟ ᱥᱚᱢᱚᱭ ᱦᱚᱸ ᱜᱟᱱᱚᱜ ᱜᱮᱭᱟ ᱟᱨ ᱵᱟᱝᱠᱷᱟᱱ ᱟᱹᱵᱤᱱ ᱵᱤᱱ ᱢᱮᱱ ᱠᱮᱜᱼᱟ ᱠᱤᱪᱷᱩ ᱫᱤᱱ ᱯᱚᱨᱮ ᱚᱱᱟ ᱦᱚᱸ ᱜᱟᱱᱚᱜ ᱜᱮᱭᱟ ᱟᱨ ᱵᱟᱦᱟ ᱵᱟᱯᱞᱟ ᱦᱟᱲᱟᱢ ᱵᱟᱹᱨᱭᱟᱹᱛ ᱟᱨ ᱢᱟᱨᱟᱝ ᱵᱟᱯᱞᱟ ᱱᱚᱣᱟ ᱠᱚᱨᱮ ᱫᱚ ᱞᱚᱜᱽᱵᱤ ᱜᱮ ᱦᱩᱭᱩᱜᱼᱟ ᱠᱟᱱᱟ ᱱᱟᱜ ᱞᱚᱜᱮ ᱞᱚᱜᱮ ᱜᱮ ᱜᱚᱱᱚᱝ ᱜᱚᱱᱚᱝ ᱯᱚᱱ ᱟᱨ ᱪᱟᱹᱰᱤ ᱫᱚ ᱟᱹᱰᱤ ᱨᱟᱹᱥᱠᱟᱹ ᱜᱚᱴᱟ ᱧᱤᱫᱟᱹ ᱠᱷᱚᱱ ᱪᱮᱫ ᱞᱮᱠᱟ ᱞᱤᱧ ᱞᱟᱹᱭᱟᱵᱤᱱᱟ ᱥᱤᱸᱜᱟᱹᱲ ᱠᱷᱚᱱ ᱥᱮᱛᱟᱜ ᱫᱷᱟᱹᱵᱤᱡ ᱟᱞᱮ ᱫᱚ ᱯᱩᱨᱟᱹ ᱨᱟᱹᱥᱠᱟᱹ ᱜᱮᱞᱮ ᱮᱱᱮᱡ ᱥᱮᱨᱮᱧ ᱯᱩᱨᱟᱹ ᱫᱷᱩᱢᱼᱫᱷᱟᱢ ᱠᱟᱛᱮᱫ ᱞᱮ ᱮᱱᱮᱡ ᱥᱮᱨᱮᱧᱟ ᱢᱟᱱᱮ ᱦᱚᱸ ᱛᱩᱢᱫᱟᱹᱜ ᱴᱟᱢᱟᱠ ᱠᱟᱛᱮᱫ ᱜᱮᱞᱮ ᱮᱱᱮᱡᱟ ᱡᱟᱦᱟᱸᱞᱮᱠᱟ ᱟᱵᱚ ᱢᱟᱲᱟᱝ ᱛᱮᱫ ᱠᱷᱚᱱ ᱵᱚᱱ ᱤᱭᱟᱹ ᱠᱟᱹᱢᱤ ᱟᱹᱜᱩᱣᱟᱠᱟᱜᱼᱟ ᱢᱟᱱᱮ ᱨᱟᱹᱥᱠᱟᱹ ᱟᱹᱜᱩᱣᱟᱠᱟᱜᱼᱟ ᱵᱚᱱ ᱵᱟᱯᱞᱟ ᱠᱚᱨᱮ ᱵᱚᱱ ᱪᱟᱞᱟᱣ ᱟᱹᱜᱩᱣᱟᱠᱟᱜᱼᱟ ᱚᱱᱠᱟ ᱜᱮᱞᱮ ᱠᱟᱹᱢᱤᱭ ᱠᱟᱫᱟ ᱦᱚᱸ ᱟᱹᱞᱤᱧ ᱦᱚᱸ ᱚᱱᱮ ᱟᱥᱟᱢ ᱫᱤᱥᱚᱢ ᱠᱷᱚᱱ ᱵᱤᱱ ᱡᱚᱠᱷᱚᱱ ᱵᱤᱱ ᱩᱱᱟᱹᱜ ᱥᱟᱺᱜᱤᱧ ᱫᱤᱥᱚᱢ ᱠᱷᱚᱱ ᱵᱤᱱ ᱯᱷᱳᱱ ᱟᱠᱟᱜᱼᱟ ᱮᱱᱠᱷᱟᱱ ᱟᱹᱞᱤᱧ ᱦᱚᱸ ᱠᱩᱞᱤ ᱠᱮᱫ ᱞᱤᱧ ᱠᱷᱟᱱ ᱵᱤᱱ ᱟᱹᱞᱤᱧ ᱦᱚᱸ ᱨᱟᱹᱥᱠᱟᱹ ᱜᱮᱞᱤᱧ ᱵᱩᱡᱷᱟᱹᱣᱱ ᱠᱮᱜᱼᱟ ᱚᱱᱟ ᱠᱷᱟᱹᱛᱤᱨ ᱛᱮ ᱟᱹᱞᱤᱧ ᱦᱚᱸ ᱡᱦᱟᱸᱵᱤᱱ ᱠᱩᱞᱤ ᱠᱮᱫ ᱞᱤᱧᱟᱹ ᱯᱟᱞᱮᱫ ᱵᱮᱥ ᱜᱮᱞᱤᱧ ᱞᱟᱹᱭᱟᱫ ᱵᱤᱱᱟ ᱟᱹᱞᱤᱧᱟᱜ ᱡᱟᱦᱟᱸᱛᱤᱱᱟᱹᱜ ᱠᱟᱹᱢᱤᱦᱚᱨᱟ ᱱᱚᱝᱠᱟ ᱛᱮ ᱧᱮᱞ ᱦᱩᱭ ᱠᱟᱱᱟ ᱢᱟᱹᱡᱷᱤ ᱵᱟᱵᱟ ᱦᱤᱥᱟᱹᱵᱽ ᱛᱮ ᱟᱨ ᱟᱨᱦᱚᱸ ᱟᱨ ᱞᱟᱹᱭ ᱨᱮᱱᱟᱜ ᱫᱚ ᱟᱹᱞᱤᱧᱟᱜ ᱠᱟᱹᱢᱤ ᱠᱟᱱᱟ ᱪᱤᱠᱟᱹᱛᱮ ᱢᱟᱹᱡᱷᱤ ᱵᱟᱵᱟ ᱠᱟᱱᱚᱞᱤᱧ ᱟᱨ ᱵᱟᱹᱞᱤᱧ ᱞᱟᱹᱭᱟ ᱚᱱᱟ ᱦᱚᱸ ᱵᱟᱭ ᱴᱷᱤᱠᱚᱜ ᱠᱟᱱᱟ ᱚᱱᱟ ᱠᱷᱟᱹᱛᱤᱨ ᱛᱮ ᱟᱹᱞᱤᱧ ᱦᱚᱸ ᱵᱮᱥ ᱜᱮᱞᱤᱧ ᱵᱩᱡᱷᱟᱹᱣ ᱠᱮᱜᱼᱟ ᱟᱹᱵᱤᱱ ᱥᱟᱞᱟᱜ ᱜᱟᱞᱢᱟᱨᱟᱣ ᱠᱟᱛᱮᱫ ᱴᱷᱤᱠ ᱜᱮᱭᱟ ᱛᱚᱵᱮ ᱢᱟ